ᱟᱜᱟᱢ ᱵᱮᱱᱟᱣ ᱡᱚᱛᱚ ᱠᱷᱚᱱ ᱪᱮᱞᱮᱧᱡᱤᱝ ᱯᱮᱱᱴᱤᱝ ᱫᱚ ᱦᱩᱭᱩᱜ ᱠᱟᱱᱟ ᱡᱮ ᱚᱠᱟ ᱥᱳᱢᱚᱭ ᱨᱮ ᱚᱱᱟ ᱠᱟᱞᱟᱨ ᱵᱟᱭ ᱛᱟᱦᱮᱱᱟ ᱯᱮᱱᱴᱤᱝ ᱵᱟᱭ ᱛᱟᱦᱮᱱᱟ ᱵᱷᱤᱛ ᱨᱮᱦᱚᱧ ᱵᱮᱱᱟᱣ ᱠᱚᱜᱮᱭᱟ ᱛᱚ ᱩᱱᱟᱹᱜ ᱵᱮᱥ ᱫᱚ ᱵᱟᱹᱧ ᱵᱮᱱᱟᱣ ᱠᱚᱣᱟ ᱵᱟᱭ ᱛᱟᱦᱮᱱ ᱠᱷᱟᱱ ᱨᱚᱝ ᱠᱚᱦᱚᱸ ᱪᱮᱫ ᱛᱮ ᱩᱱᱟᱹᱜ ᱵᱮᱥᱮᱢ ᱵᱮᱱᱟᱣ ᱠᱚᱣᱟ ᱟᱨ ᱱᱚᱝᱠᱟ ᱠᱟᱜᱚᱡᱽ ᱠᱚᱨᱮ ᱦᱚᱸᱧ ᱵᱮᱱᱟᱣ ᱵᱟᱲᱟ ᱠᱚᱜᱮᱭᱟ ᱛᱚ ᱦᱚᱲ ᱠᱚᱫᱚ ᱩᱱᱟᱹᱜ ᱵᱮᱥ ᱫᱚ ᱵᱟᱹᱧ ᱵᱮᱱᱟᱣ ᱫᱟᱲᱮᱭᱟᱠᱚᱣᱟ ᱟᱨ ᱥᱤᱢ ᱠᱚ ᱪᱮᱬᱮ ᱠᱚ ᱩᱱᱠᱩ ᱠᱚᱫᱚᱧ ᱵᱮᱱᱟᱣ ᱵᱟᱲᱟ ᱠᱚᱜᱮᱭᱟ ᱡᱟᱦᱟᱸ ᱛᱤᱥ ᱦᱳᱭ ᱡᱟᱦᱟᱱᱟᱜ ᱦᱚᱲ ᱵᱟᱝ ᱠᱩᱥᱤ ᱞᱮᱠᱟ ᱫᱚ ᱵᱟᱹᱧ ᱵᱮᱱᱟᱣ ᱠᱚᱣᱟ ᱦᱳᱭ ᱦᱚᱲ ᱫᱚᱠᱚ ᱠᱩᱥᱤ ᱟᱠᱚᱣᱟ ᱜᱮᱭᱟ ᱯᱟᱞᱮᱱᱚᱜ ᱛᱳ ᱤᱧᱟᱹᱜ ᱦᱤᱥᱟᱹᱵ ᱛᱮᱫᱚ ᱩᱱᱟᱹᱜ ᱵᱮᱥ ᱫᱚ ᱵᱟᱹᱧ ᱵᱮᱱᱟᱣ ᱜᱟᱱ ᱠᱚᱣᱟ ᱟᱫᱚ ᱮᱱ ᱨᱮᱦᱚᱧ ᱵᱮᱱᱟᱣ ᱫᱩᱧ ᱵᱮᱱᱟᱣ ᱵᱟᱲᱟ ᱠᱚᱜᱮᱭᱟ ᱡᱟᱦᱟᱸ ᱛᱤᱥ ᱠᱚᱨᱮ ᱫᱤᱱ ᱦᱤᱞᱳᱜ ᱫᱚ ᱵᱟᱝᱜᱮ